ᱮᱴᱟᱜ ᱯᱟᱨᱥᱤ ᱞᱮᱠᱟᱜᱮ ᱥᱟᱱᱛᱟᱞᱤ ᱯᱟᱨᱥᱤ ᱨᱮᱭᱟᱜ ᱦᱚᱸ ᱟᱰᱤᱜᱟᱱ ᱩᱨᱜᱟᱹᱢ ᱢᱮᱱᱟᱜᱼᱟ ᱥᱟᱱᱛᱟᱞᱤ ᱯᱟᱨᱥᱤ ᱵᱷᱟᱨᱚᱛ ᱫᱤᱥᱚᱢ ᱨᱮ ᱟᱭᱢᱟ ᱯᱟᱹᱨᱥᱤ ᱠᱚ ᱢᱩᱫᱽᱨᱮ ᱱᱚᱶᱟ ᱦᱚᱸ ᱢᱤᱫ ᱴᱟᱝ ᱟᱰᱤ ᱢᱟᱨᱟᱝ ᱯᱟᱨᱥᱤ ᱠᱟᱱ ᱛᱟᱵᱚᱱᱟ ᱥᱟᱱᱛᱟᱞᱤ ᱯᱟᱨᱥᱤ ᱫᱚ ᱟᱵᱚ ᱯᱳᱭᱞᱳ ᱠᱷᱚᱱ ᱵᱚ ᱵᱮᱵᱚᱦᱟᱨᱟ ᱡᱟᱱᱟᱢ ᱛᱚᱨᱟ ᱠᱷᱚᱱ ᱜᱮ ᱟᱵᱚ ᱫᱚ ᱱᱚᱶᱟ ᱯᱟᱨᱥᱤ ᱛᱮᱜᱮ ᱵᱚ ᱨᱚᱲ ᱟᱠᱟᱫᱟ ᱟᱵᱚᱨᱮᱱ ᱜᱚᱼᱵᱟᱵᱟ ᱦᱟᱲᱟᱢ ᱵᱟ ᱮᱢᱟᱱ ᱠᱚ ᱠᱚ ᱟᱨᱚ ᱯᱩᱨᱵᱚ ᱯᱩᱨᱩᱥ ᱠᱚ ᱱᱚᱶᱟ ᱯᱟᱨᱥᱤ ᱛᱮᱜᱮ ᱠᱚ ᱨᱚᱲ ᱟᱠᱟᱫᱟ ᱥᱟᱱᱛᱟᱞᱤ ᱯᱟᱨᱥᱤ ᱫᱚ ᱟᱵᱚ ᱟᱰᱤ ᱢᱟᱨᱟᱝ ᱯᱟᱨᱥᱤ ᱠᱟᱱ ᱛᱟᱵᱚᱱᱟ ᱥᱟᱱᱛᱟᱞᱤ ᱯᱟᱨᱥᱤ ᱫᱚ ᱟᱵᱚ ᱥᱟᱱᱛᱟᱞᱤ ᱯᱟᱨᱥᱤ ᱛᱮ ᱟᱵᱚ ᱚᱞ ᱯᱟᱲᱦᱟᱜ ᱞᱟᱜᱤᱫ ᱫᱟᱣ ᱵᱚ ᱧᱟᱢ ᱟᱠᱟᱫᱟ ᱥᱟᱱᱛᱟᱞᱤ ᱯᱟᱨᱥᱤ ᱛᱮ ᱱᱮᱛᱟᱨ ᱫᱚ ᱟᱭᱢᱟ ᱟᱭᱢᱟ ᱴᱚᱴᱷᱟᱨᱮ ᱟᱭᱢᱟ ᱟᱭᱢᱟ ᱦᱚᱱᱚᱛ ᱠᱚᱨᱮᱦᱚᱸ ᱟᱭᱢᱟ ᱜᱟᱱ ᱢᱚᱦᱟ ᱵᱤᱨᱫᱟᱹᱜᱟᱲ ᱵᱤᱨᱫᱟᱹᱜᱟᱲ ᱠᱚ ᱦᱩᱭ ᱟᱠᱟᱱᱟ ᱱᱚᱶᱟ ᱠᱚᱨᱮ ᱟᱵᱚᱨᱮᱱ ᱯᱟᱹᱴᱷᱣᱟᱹ ᱠᱚ ᱟᱭᱢᱟ ᱟᱭᱢᱟ ᱢᱮᱱᱟᱜ ᱟᱠᱟᱫ ᱠᱚᱣᱟ ᱟᱨ ᱥᱟᱱᱛᱟᱞᱤ ᱯᱟᱨᱥᱤ ᱛᱮᱜᱮ ᱡᱷᱚᱛᱚ ᱦᱚᱲ ᱠᱚ ᱯᱟᱲᱦᱟᱜ ᱠᱟᱱ ᱛᱟᱵᱚᱱᱟ ᱥᱟᱱᱛᱟᱞᱤ ᱯᱟᱨᱥᱤ ᱦᱟᱨᱟ ᱵᱩᱨᱩᱭ ᱨᱮᱭᱟᱜ ᱫᱚ ᱟᱵᱚ ᱜᱮ ᱦᱟᱨᱟ ᱵᱩᱨᱩ ᱦᱳᱭᱳᱜ ᱛᱟᱵᱚᱱᱟ ᱥᱟᱱᱛᱟᱞᱤ ᱯᱟᱨᱥᱤ ᱫᱚ ᱮᱴᱟᱜ ᱯᱟᱨᱥᱤ ᱞᱮᱠᱟᱜᱮ ᱦᱟᱨᱟ ᱵᱩᱨᱩᱭ ᱢᱟᱵᱚ ᱟᱨ ᱥᱟᱱᱛᱟᱞᱤ ᱯᱟᱨᱥᱤ ᱫᱚ ᱟᱵᱚ ᱴᱷᱮᱱ ᱫᱚ ᱟᱰᱤ ᱢᱟᱨᱟᱝ ᱯᱟᱨᱥᱤ ᱠᱟᱱᱟ ᱟᱵᱚ ᱫᱚ ᱱᱚᱶᱟ ᱯᱟᱨᱥᱤᱛᱮ ᱨᱚᱲ ᱠᱟᱛᱮᱫ ᱡᱷᱚᱛᱚ ᱵᱚ ᱵᱩᱡᱽ ᱫᱟᱲᱮᱭᱟᱜᱼᱟ ᱮᱴᱟᱜ ᱯᱟᱨᱥᱤ ᱛᱮᱫᱚ ᱩᱱᱟᱹᱜ ᱵᱷᱟᱜᱮᱹ ᱴᱷᱤᱠ ᱫᱚ ᱵᱟᱝ ᱵᱚ ᱵᱩᱡᱽ ᱫᱟᱲᱮᱭᱟᱜᱼᱟ ᱟᱨ ᱡᱷᱚᱛᱚ ᱦᱚᱲ ᱜᱮᱵᱚᱱ ᱵᱟᱲᱟᱭᱟ ᱠᱟᱴᱤᱡ ᱩᱢᱮᱨ ᱨᱮᱫᱚ ᱥᱟᱱᱛᱟᱞᱤ ᱯᱟᱨᱥᱤ ᱛᱮ ᱵᱟ ᱟᱭᱟᱜ ᱱᱤᱡᱮᱨ ᱱᱤᱡᱮᱨᱟᱜ ᱵᱟ ᱟᱯᱱᱟᱨᱟᱜ ᱯᱟᱨᱥᱤᱛᱮ ᱵᱟᱲᱟᱭ ᱥᱮ ᱚᱞᱚᱜ ᱯᱟᱲᱦᱟᱜ ᱜᱮ ᱞᱟᱠᱛᱤᱭᱟᱱᱟᱜ ᱠᱟᱱᱟ ᱱᱤᱡᱮᱨ ᱯᱟᱨᱥᱤ ᱛᱮ ᱡᱩᱫᱤ ᱚᱞᱚᱜ ᱯᱟᱲᱦᱟᱜᱼᱟ ᱠᱟᱴᱤᱡ ᱩᱢᱮᱨ ᱨᱮ ᱛᱚᱵᱮᱜᱮ ᱞᱟᱴᱩ ᱠᱟᱛᱮᱫ ᱦᱚᱸ ᱥᱮ ᱞᱟᱯᱷᱟᱝ ᱥᱮᱪᱮᱫ ᱦᱚᱸ ᱵᱷᱟᱜᱮᱹ ᱱᱟᱯᱟᱭ ᱛᱮ ᱦᱳᱭᱳᱜ ᱛᱟᱭᱟ ᱡᱟᱦᱟᱸᱭ ᱱᱤᱡᱮᱨ ᱯᱟᱨᱥᱤ ᱥᱮ ᱟᱯᱱᱟᱨᱟᱜ ᱯᱟᱨᱥᱤ ᱵᱟᱭ ᱵᱟᱲᱟᱭᱟ ᱩᱱᱤ ᱫᱚ ᱟᱰᱤ ᱞᱟᱯᱷᱟᱝ ᱥᱮᱫ ᱫᱚ ᱵᱟᱭ ᱥᱮᱴᱮᱨ ᱫᱟᱲᱮᱭᱟᱜᱼᱟ ᱥᱟᱱᱛᱟᱞᱤ ᱯᱟᱨᱥᱤ ᱫᱚ ᱟᱵᱚᱴᱷᱮᱱ ᱟᱰᱤ ᱮᱱᱮᱢ ᱟᱱᱟᱜ ᱥᱮ ᱧᱩᱢᱟᱱᱟᱜ ᱯᱟᱨᱥᱤ ᱦᱚᱸ ᱠᱟᱱᱟ ᱥᱟᱱᱛᱟᱞᱤ ᱯᱟᱨᱥᱤ ᱛᱮᱜᱮ ᱟᱵᱚ ᱫᱚᱵᱚ ᱨᱚᱲ ᱦᱟᱨᱟ ᱨᱟᱠᱟᱵ ᱟᱠᱟᱱᱟ ᱟᱨ ᱥᱟᱱᱛᱟᱞᱤ ᱯᱟᱨᱥᱤ ᱦᱟᱨᱟ ᱵᱩᱨᱩᱭ ᱞᱟᱜᱤᱫ ᱫᱚ ᱟᱵᱚᱣᱟᱜ ᱜᱮ ᱟᱰᱤ ᱢᱟᱨᱟᱝ ᱮᱱᱮᱢ ᱢᱮᱱᱟᱜ ᱛᱟᱵᱚᱱᱟ ᱥᱮ ᱮᱱᱮᱢ ᱫᱚᱦᱚ ᱦᱳᱭᱳᱜ ᱛᱟᱵᱚᱱᱟ ᱥᱟᱱᱛᱟᱞᱤ ᱯᱟᱨᱥᱤ ᱪᱮᱛᱟᱱ ᱨᱮ ᱱᱤᱛ ᱦᱟᱵᱤᱡ ᱟᱰᱤ ᱟᱭᱢᱟ ᱴᱷᱟᱺᱭ ᱠᱚᱨᱮ ᱟᱰᱤ ᱟᱭᱢᱟ ᱠᱟᱢᱤ ᱦᱚᱨᱟ ᱪᱟᱞᱟᱜ ᱠᱟᱱᱟ ᱥᱟᱱᱛᱟᱞᱤ ᱯᱟᱨᱥᱤ ᱪᱮᱛᱟᱱ ᱨᱮ ᱟᱭᱢᱟ ᱞᱮᱠᱟᱱ ᱠᱟᱢᱤ ᱮᱛᱚᱦᱚᱵ ᱟᱠᱟᱱᱟ ᱥᱟᱱᱛᱟᱞᱤ ᱯᱟᱨᱥᱤ ᱛᱮ ᱟᱵᱚ ᱨᱮᱱ ᱜᱤᱫᱽᱨᱟᱹ ᱠᱚ ᱟᱰᱤ ᱵᱷᱟᱜᱮ ᱵᱷᱟᱜᱮ ᱡᱟᱭᱜᱟ ᱨᱮᱠᱚ ᱥᱮᱴᱮᱨ ᱟᱠᱟᱱᱟ ᱥᱟᱱᱛᱟᱞᱤ ᱛᱮ ᱯᱟᱨᱥᱤ ᱥᱟᱱᱛᱟᱞᱤ ᱯᱟᱨᱥᱤ ᱛᱮ ᱦᱟᱨᱟ ᱵᱩᱨᱩ ᱠᱟᱛᱮᱫ ᱟᱵᱚ ᱫᱚ ᱟᱰᱤ ᱢᱟᱨᱟᱝ ᱴᱷᱟᱺᱭ ᱵᱚ ᱦᱟᱢᱮᱴ ᱫᱟᱲᱮᱭᱟᱜᱼᱟ ᱟᱨ ᱥᱟᱱᱛᱟᱞᱤ ᱯᱟᱨᱥᱤ ᱛᱮ ᱟᱵᱚ ᱨᱮᱱ ᱦᱩᱰᱤᱝ ᱩᱢᱮᱨ ᱨᱮᱱ ᱜᱤᱫᱽᱨᱟᱹ ᱠᱚᱦᱚᱸ ᱵᱚ ᱵᱷᱟᱜᱮ ᱴᱷᱤᱠ ᱥᱮ ᱯᱩᱥᱴᱟᱹᱣ ᱥᱮ ᱱᱤᱥᱴᱟᱹᱣ ᱥᱟᱦᱤᱡ ᱱᱤᱥᱴᱟᱹ ᱥᱟᱸᱦᱤᱡ ᱵᱚ ᱵᱩᱡᱷᱟᱹᱣ ᱦᱚᱪᱚ ᱫᱟᱲᱮ ᱟᱠᱚᱣᱟ ᱟᱨ ᱥᱟᱱᱛᱟᱞᱤ ᱯᱟᱨᱥᱤ ᱨᱮᱭᱟᱜ ᱢᱤᱫ ᱴᱟᱹᱝ ᱞᱤᱯᱤ ᱫᱚ ᱦᱳᱭᱳᱜ ᱠᱟᱱᱟ ᱚᱞᱪᱤᱠᱤ ᱚᱞᱪᱤᱠᱤ ᱞᱤᱯᱤ ᱫᱚ ᱥᱟᱱᱛᱟᱞᱤ ᱯᱟᱨᱥᱤ ᱞᱟᱦᱟ ᱤᱫᱤ ᱛᱟᱵᱚᱱᱟ ᱱᱚᱶᱟ ᱜᱮ ᱟᱵᱚᱴᱷᱮᱱ ᱟᱰᱤ ᱢᱟᱨᱟᱝ ᱜᱚᱨᱚᱵᱽ ᱥᱮ ᱩᱨᱜᱟᱹᱱ ᱫᱚ ᱠᱟᱱᱟ